ᱛᱮᱦᱮᱧ ᱟᱞᱮ ᱥᱠᱩᱞ ᱥᱮᱫᱛᱮ ᱠᱷᱮᱹᱞ ᱠᱚ ᱤᱫᱤᱭᱮᱫ ᱞᱮᱭᱟ ᱡᱟᱦᱟᱸ ᱫᱚ ᱥᱠᱩᱞ ᱥᱮᱫᱛᱮ ᱥᱯᱳᱨᱴ ᱠᱚᱠᱚ ᱫᱚᱦᱚᱭᱟ ᱚᱱᱟ ᱫᱤᱭᱮᱛᱮ ᱤᱧ ᱛᱮᱜᱮᱧ ᱪᱟᱞᱟᱜ ᱠᱟᱱᱟ ᱟᱫᱚ ᱤᱧᱤᱧ ᱥᱟᱯᱲᱟᱣᱚᱜ ᱠᱟᱱᱟ ᱵᱚᱞ ᱮᱱᱮᱡ ᱞᱟᱹᱜᱤᱫ ᱛᱮ ᱟᱫᱚ ᱵᱚᱞ ᱮᱱᱮᱡ ᱨᱮᱢᱟ ᱤᱧᱢᱟ ᱜᱳᱞᱠᱤᱯᱟᱨ ᱠᱚ ᱫᱚᱦᱚᱣᱟᱠᱟᱫᱤᱧᱟᱹ ᱵᱷᱟᱹᱭ ᱚᱰᱮᱸᱢᱟ ᱟᱹᱰᱤᱜᱮ ᱵᱟᱜᱡᱟᱣᱟ ᱚᱱᱟ ᱫᱤᱭᱮᱛᱮ ᱤᱧ ᱥᱟᱯᱲᱟᱣ ᱨᱮᱧ ᱛᱟᱦᱮᱱ ᱠᱟᱱᱟ ᱡᱟᱨᱥᱤ ᱥᱚᱴ ᱯᱮᱱᱴ ᱦᱟᱫᱽ ᱨᱟ ᱠᱚ ᱢᱚᱡᱟ ᱡᱩᱛᱟᱹ ᱠᱚ ᱞᱟᱹᱜᱤᱫ ᱛᱮ ᱪᱮᱫᱟᱜ ᱠᱤ ᱟᱹᱰᱤ ᱥᱚᱠᱛᱚᱜᱮ ᱵᱟᱡᱟᱣᱟ ᱚᱱᱟ ᱫᱤᱭᱮᱛᱮ ᱤᱧ ᱚᱱᱟ ᱠᱚᱨᱮᱧ ᱥᱟᱯᱲᱟᱣ ᱮᱱᱟ ᱪᱮᱫᱟᱜ ᱠᱤ ᱚᱱᱟ ᱫᱚ ᱱᱤᱡᱮᱛᱮᱜᱮ ᱥᱚᱛᱚᱨ ᱞᱟᱹᱠᱛᱤ ᱠᱟᱱᱟ ᱤᱫᱩ ᱵᱷᱟᱭ ᱦᱚᱲᱟᱜ ᱵᱚᱨᱥᱟ ᱮᱢᱟᱣᱠᱚᱢ ᱵᱟᱠᱚ ᱮᱢᱚᱟᱜᱼᱟ ᱛᱟᱭᱚᱢᱛᱮ ᱟᱡᱢᱟ ᱵᱟᱭ ᱦᱟᱥᱩᱭᱮᱭᱟ ᱥᱮ ᱟᱢᱜᱮ ᱦᱟᱥᱩ ᱢᱮᱭᱟ ᱵᱟᱝᱥᱮ ᱚᱱᱟ ᱫᱤᱭᱮᱛᱮ ᱟᱨ ᱚᱱᱟ ᱠᱚᱫᱚ ᱟᱯᱮ ᱦᱚᱸ ᱡᱩᱫᱤᱯᱮ ᱪᱟᱞᱟᱣ ᱵᱟᱲᱟᱜ ᱠᱟᱱᱟ ᱥᱮ ᱮᱱᱠᱷᱟᱱ ᱚᱱᱟ ᱠᱚᱫᱚ ᱟᱯᱮ ᱱᱤᱡᱮᱛᱮᱜᱮ ᱥᱟᱯᱲᱟᱣ ᱠᱚᱜ ᱯᱮ ᱤᱫᱤ ᱛᱚᱨᱟᱭᱯᱮ ᱵᱷᱟᱹᱭ ᱢᱟᱱᱮ ᱢᱤᱫᱴᱮᱱ ᱪᱮᱫ ᱫᱚ ᱦᱟᱜ ᱮᱢ ᱫᱚᱠᱚ ᱮᱢᱚᱜ ᱜᱮᱭᱟ ᱫᱩ ᱳᱭ ᱮᱢ ᱮᱢᱚᱜᱼᱟᱠᱚ ᱥᱮ ᱵᱟᱝ ᱦᱮᱥᱮ ᱩᱱᱟᱹᱜ ᱰᱷᱮᱨ ᱤᱥ ᱤᱭᱟᱹᱨᱮᱱ ᱦᱸᱜ ᱮᱢᱚ ᱟᱠᱚ ᱥᱮ ᱵᱟᱝᱟ ᱚᱱᱟ ᱤᱭᱟᱹᱛᱮ ᱱᱤᱡᱮᱛᱮ ᱤᱫᱤ ᱛᱟᱨᱟ ᱠᱟᱜ ᱠᱷᱟᱱ ᱵᱟᱭ ᱪᱤᱠᱟᱹᱜᱼᱟ ᱚᱱᱟ ᱫᱤᱭᱟᱛᱮ ᱤᱧ ᱤᱫᱤ ᱛᱟᱨᱟᱭᱮᱫᱼᱟ ᱡᱟᱸᱜᱟ ᱡᱳᱨᱛᱮᱧ ᱥᱟᱢᱵᱟᱣ ᱠᱮᱫᱼᱟ ᱢᱚᱡᱟ ᱱᱚᱰᱮᱱᱟᱜ ᱠᱚᱨᱮᱭᱟᱜ ᱟᱫᱚ ᱚᱱᱟ ᱞᱟᱜᱟᱣ ᱫᱚᱧ ᱞᱟᱜᱟᱣ ᱜᱮᱭᱟ ᱞᱮᱠᱤᱱ ᱩᱱᱟᱹᱜ ᱫᱚ ᱦᱟᱸᱜ ᱵᱟᱹᱧ ᱠᱷᱮᱞᱟ ᱟᱫᱚ ᱥᱠᱩᱞ ᱥᱮᱫᱛᱮ ᱥᱮ ᱟᱨᱮᱧ ᱠᱷᱮᱞ ᱵᱤᱰᱟᱹᱣᱮᱫ ᱜᱮᱭᱟ ᱟᱫᱚ ᱩᱱᱟᱹᱜ ᱧᱩᱛᱩᱢ ᱫᱚ ᱱᱟᱦᱟᱜ ᱵᱟᱹᱧ ᱵᱟᱲᱟᱭ ᱛᱟᱵᱚᱱᱟ ᱚᱱᱟ ᱠᱷᱟᱹᱛᱤᱨ ᱩᱱᱟᱹᱜ ᱱᱟᱦᱟᱜ ᱵᱟᱹᱧ ᱞᱟᱹᱭ ᱫᱟᱲᱮᱣᱟᱯᱮ ᱠᱟᱱ ᱛᱟᱵᱚᱱᱟ ᱟᱨ ᱡᱟᱦᱟᱸᱭ ᱠᱚᱫᱚ ᱯᱷᱩᱴᱵᱚᱞ ᱯᱮ ᱠᱷᱮᱞᱟ ᱟᱫᱚ ᱩᱱᱠᱩ ᱢᱟᱯᱮ ᱵᱟᱰᱟᱭ ᱜᱮᱭᱟ ᱠᱚ ᱪᱮᱫ ᱠᱚᱠᱚ ᱞᱟᱜᱟᱣᱟ ᱮᱱᱛᱮᱫ ᱪᱮᱫ ᱠᱚᱫᱚ ᱵᱟᱝᱼᱟ ᱟᱨ ᱚᱠᱚᱭ ᱠᱚ ᱵᱟᱯᱮ ᱠᱷᱮᱞᱟ ᱛᱟᱵᱚᱱ ᱩᱱᱠᱩ ᱦᱚᱸ ᱞᱟᱹᱭᱯᱮ ᱟᱨ ᱞᱟᱹᱭᱯᱮ ᱛᱟᱵᱚᱱ ᱚᱠᱚᱭ ᱠᱚ ᱵᱟᱯᱮ ᱠᱷᱮᱞ ᱠᱟᱜᱼᱟ ᱟᱨ ᱚᱠᱚᱭ ᱠᱚᱫᱚᱯᱮ ᱠᱷᱮᱞ ᱟᱠᱟᱫᱼᱟ ᱩᱱᱠᱩ ᱦᱚᱸᱛᱟᱵᱚᱱ ᱞᱟᱹᱭ ᱛᱟᱵᱚᱱᱯᱮ ᱠᱤ ᱟᱯᱮ ᱛᱤᱥᱚᱜ ᱯᱷᱩᱴᱵᱯᱞ ᱜᱟᱛᱮᱜ ᱠᱷᱮᱞ ᱡᱷᱚᱜ ᱯᱮ ᱵᱟᱡᱟᱣ ᱵᱟᱲᱟᱣ ᱠᱟᱱᱟ ᱥᱮ ᱵᱟᱝᱜᱮ ᱢᱮᱱᱛᱮᱫ ᱚᱱᱟ ᱫᱤᱭᱮᱛᱮ ᱤᱧ ᱢᱟ ᱟᱹᱰᱤᱵᱟᱨ ᱜᱤᱧ ᱵᱟᱡᱟᱣ ᱠᱟᱱᱟ ᱥᱮ ᱤᱧ ᱩᱱᱟᱹᱜ ᱵᱮᱥ ᱠᱷᱮᱞ ᱵᱟᱹᱧ ᱵᱟᱰᱟᱭ ᱛᱟᱦᱮᱱᱟ ᱢᱟᱲᱟᱝ ᱢᱟᱲᱟᱝ ᱫᱚ ᱚᱱᱟᱛᱮ ᱤᱧ ᱟᱹᱰᱤ ᱫᱚᱢᱮᱜᱮᱧ ᱵᱟᱡᱟᱣ ᱠᱟᱱᱟ